ᱤᱧᱫᱚ ᱵᱷᱟᱨᱚᱛ ᱫᱟᱬᱟᱱ ᱫᱚ ᱥᱮ ᱜᱳᱴᱟ ᱫᱤᱥᱚᱢ ᱫᱟᱬᱟᱱ ᱫᱚ ᱟᱹᱰᱤ ᱥᱚᱥᱛᱟᱜᱤᱧ ᱢᱚᱱᱮᱭᱟ ᱪᱮᱫᱟᱜ ᱥᱮ ᱵᱚᱨᱫᱷᱚᱢᱟᱱ ᱠᱷᱚᱡ ᱠᱳᱞᱠᱟᱛᱟ ᱪᱟᱞᱟᱜ ᱞᱟᱹᱜᱤᱫ ᱴᱨᱮᱱ ᱵᱷᱟᱲᱟ ᱠᱚᱦᱚᱸ ᱟᱹᱰᱤ ᱥᱚᱥᱛᱟ ᱜᱮᱭᱟ ᱥᱮ ᱠᱚᱢ ᱴᱟᱠᱟᱛᱮ ᱤᱧ ᱵᱚᱨᱫᱷᱚᱢᱟᱱ ᱠᱷᱚᱱ ᱠᱳᱞᱠᱟᱛᱟᱧ ᱥᱮᱱ ᱫᱟᱲᱮᱭᱟᱜᱼᱟ ᱟᱨᱦᱚᱸ ᱠᱳᱞᱠᱟᱛᱟ ᱠᱷᱚᱱ ᱫᱟᱨᱡᱤᱞᱤᱝ ᱪᱟᱞᱟᱜ ᱞᱟᱹᱜᱤᱫ ᱦᱚᱸ ᱴᱨᱮᱱ ᱨᱮᱭᱟᱜ ᱥᱩᱵᱤᱫᱷᱟ ᱦᱚᱛᱮ ᱛᱮ ᱤᱧ ᱠᱚᱢ ᱴᱟᱠᱟ ᱛᱮᱜᱮ ᱤᱧ ᱫᱟᱨᱡᱤᱞᱤᱝ ᱤᱧ ᱥᱮᱱ ᱫᱟᱲᱮᱭᱟᱜᱼᱟ ᱟᱨᱦᱚᱸ ᱥᱮ ᱵᱚᱨᱫᱷᱚᱢᱟᱱ ᱠᱷᱚᱱ ᱵᱟᱸᱠᱩᱲᱟ ᱪᱟᱞᱟᱜ ᱞᱟᱹᱜᱤᱫ ᱵᱟᱥ ᱛᱮᱦᱚᱸ ᱠᱚᱢ ᱴᱟᱠᱟ ᱛᱮᱜᱮ ᱤᱧ ᱪᱟᱞᱟᱣ ᱫᱟᱲᱮᱭᱟᱜᱼᱟ ᱚᱱᱟᱜᱮ ᱤᱧᱫᱩᱧ ᱢᱚᱱᱮᱭᱟ ᱡᱮ ᱵᱷᱟᱨᱚᱛ ᱫᱟᱬᱟᱱ ᱥᱮ ᱜᱳᱴᱟ ᱫᱤᱥᱚᱢ ᱫᱟᱬᱟᱱ ᱞᱟᱹᱜᱤᱫ ᱫᱚ ᱟᱹᱰᱤ ᱠᱚᱢ ᱴᱟᱠᱟ ᱛᱮᱜᱮ ᱤᱧ ᱥᱮᱱ ᱫᱟᱬᱮᱭᱟᱜᱼᱟ